ᱦᱮᱸ ᱦᱮᱞᱳ ᱦᱳᱭ ᱴᱤᱠᱤᱴ ᱵᱩᱠᱤᱝ ᱨᱮᱱᱟᱜ ᱚᱯᱷᱤᱥᱜᱮ ᱠᱟᱱᱟ ᱵᱮᱥᱤ ᱫᱚ ᱵᱟᱝ ᱞᱟᱜᱟᱜᱼᱟ ᱫᱩᱦᱟᱨ ᱴᱟᱠᱟ ᱜᱟᱱ ᱞᱟᱜᱟᱜᱼᱟ ᱟᱫᱚ ᱥᱤᱝᱜᱮᱞ ᱠᱷᱟᱹᱛᱤᱨ ᱫᱩᱦᱟᱡᱟᱨ ᱴᱟᱠᱟ ᱟᱹᱵᱤᱱ ᱡᱚᱛᱚ ᱜᱩᱞᱳ ᱵᱤᱱ ᱥᱤᱴ ᱚᱱᱩᱡᱟᱭᱤ ᱵᱤᱱ ᱵᱩᱠᱤᱝ ᱦᱩᱭᱩᱜ ᱟᱛᱚ ᱚ ᱛᱟᱦᱚᱞᱮ ᱫᱩ ᱦᱟᱡᱟᱨ ᱜᱮ ᱱᱚᱰᱮ ᱫᱚ ᱡᱟᱦᱟᱸ ᱪᱮᱱᱱᱟᱭᱨᱮ ᱟᱲᱟᱜᱚᱜᱼᱟ ᱵᱟᱥᱴᱮᱱᱰ ᱠᱷᱚᱱ ᱚᱱᱰᱮ ᱫᱚ ᱟᱴᱴᱟᱨᱮ ᱟᱲᱟᱜᱚᱜᱼᱟ ᱮᱨᱯᱚᱨᱮ ᱵᱟᱨᱚ ᱜᱷᱚᱱᱴᱟ ᱨᱮᱱᱟᱜ ᱨᱟᱥᱛᱟ ᱛᱚ ᱮᱨᱯᱚᱨᱮ ᱚᱠᱟ ᱚᱠᱟ ᱥᱚᱢᱚᱭ ᱫᱚ ᱨᱟᱥᱛᱟ ᱠᱚᱦᱚᱸ ᱡᱟᱢ ᱛᱟᱦᱮᱸ ᱱᱟᱛᱚ ᱦᱟᱱᱛᱮ ᱱᱟᱛᱮ ᱛᱮ ᱟᱫᱷᱟ ᱜᱷᱚᱱᱴᱟ ᱠᱟᱹᱴᱤᱡ ᱵᱟᱹᱲᱛᱤ ᱫᱟᱲᱮᱭᱟᱜᱼᱟ ᱚᱱᱟ ᱫᱚ ᱵᱟᱱᱟᱨ ᱛᱮᱜᱮ ᱜᱟᱱᱚᱜᱼᱟ ᱚᱱᱞᱟᱭᱤᱱ ᱛᱮᱦᱚᱸ ᱜᱟᱱᱚᱜᱼᱟ ᱚᱯᱷᱞᱟᱭᱤᱱ ᱛᱮᱦᱚᱸ ᱜᱟᱱᱚᱜᱼᱟ ᱟᱫᱚ ᱚᱯᱷᱞᱟᱭᱤᱱᱜᱮ ᱢᱟᱱᱮ ᱯᱷᱳᱱ ᱠᱟᱛᱮᱜ ᱧᱩᱛᱩᱢ ᱚᱞ ᱦᱚᱪᱚ ᱦᱩᱭᱩᱜ ᱛᱟᱵᱤᱱᱟ ᱛᱟᱨᱯᱚᱨᱮ ᱯᱚᱭᱥᱟ ᱮᱢᱚᱜ ᱞᱟᱹᱜᱤᱫ ᱫᱚ ᱦᱤᱡᱩᱜ ᱦᱩᱭᱩᱜ ᱛᱟᱵᱤᱱᱟ ᱦᱮᱸ ᱦᱮᱸ ᱦᱮᱸ ᱵᱮᱥᱤ ᱫᱚ ᱵᱟᱹᱱᱩᱜ ᱠᱟᱫᱟ ᱛᱚᱵᱮ ᱥᱤᱴ ᱯᱨᱚᱛᱤ ᱢᱤᱫᱴᱟᱱ ᱠᱟᱛᱮᱜ ᱯᱟᱝᱠᱷᱟ ᱢᱮᱱᱟᱜ ᱠᱟᱫᱟ ᱟᱫᱚ ᱦᱮᱸ ᱦᱮᱸ ᱚᱱᱟ ᱥᱤᱴᱨᱮ ᱚᱱᱠᱟᱜᱮ ᱥᱤᱥᱴᱮᱢ ᱠᱚᱨᱟᱣ ᱢᱮᱱᱟᱜᱼᱟ ᱟᱹᱵᱤᱱ ᱫᱮᱡ ᱞᱮᱠᱷᱟᱱ ᱜᱮᱵᱤᱱ ᱵᱩᱡᱽ ᱫᱟᱲᱮᱭᱟᱜᱼᱟ ᱛᱟᱦᱚᱞᱮ ᱥᱤᱴᱦᱚᱸ ᱜᱤᱛᱤᱡᱚᱜᱼᱟ ᱮᱥᱤ ᱫᱚ ᱪᱮᱫᱟᱜ ᱵᱟᱞᱮ ᱞᱟᱜᱟᱣ ᱠᱟᱫᱟ ᱤᱭᱟᱨ ᱯᱚᱨᱮ ᱡᱟᱸᱦᱟᱭ ᱡᱮᱢᱚᱱ ᱫᱚᱨᱠᱟᱨ ᱛᱟᱭ ᱚᱠᱚᱭ ᱫᱚ ᱨᱮᱭᱟᱲ ᱫᱚᱨᱠᱟᱨ ᱛᱟᱭ ᱚᱠᱚᱭ ᱫᱚ ᱨᱮᱭᱟᱲ ᱵᱟᱭ ᱥᱚᱡᱡᱚᱭᱟ ᱮᱭ ᱠᱟᱨᱚᱱᱛᱮ ᱯᱟᱝᱠᱷᱟᱞᱮ ᱮᱢ ᱠᱟᱫᱟ ᱛᱟᱨᱯᱚᱨᱮ ᱚᱱᱰᱮ ᱡᱟᱦᱟᱸᱭ ᱥᱤᱴᱨᱮ ᱫᱩᱲᱩᱵᱽ ᱟᱭ ᱟᱭᱟᱜ ᱫᱚᱨᱠᱟᱨ ᱠᱷᱟᱱᱮ ᱪᱟᱞᱟᱣ ᱠᱮᱫᱟ ᱵᱟᱝᱠᱷᱟᱱ ᱫᱚ ᱵᱟᱭ ᱪᱟᱞᱟᱣ ᱞᱮᱫᱟ ᱟᱪᱪᱷᱟ